ᱟᱵᱚ ᱫᱚ ᱥᱚᱨᱠᱟᱨ ᱴᱷᱮᱱ ᱠᱷᱚᱱ ᱪᱮᱫ ᱞᱮᱠᱟ ᱠᱟᱛᱮ ᱵᱤᱡᱽᱞᱤ ᱵᱟᱹᱛᱤ ᱵᱚᱱ ᱧᱟᱢᱟ ᱚᱱᱟ ᱫᱚ ᱦᱩᱭᱩᱜ ᱠᱟᱱᱟ ᱱᱚᱝᱠᱟ ᱡᱮ ᱟᱵᱚ ᱚᱠᱟᱨᱮ ᱠᱟᱨᱮᱱ ᱳᱯᱷᱤᱥ ᱦᱮᱱᱟᱜ ᱛᱟᱵᱚᱱᱟ ᱚᱸᱰᱮ ᱟᱵᱚ ᱢᱤᱫ ᱴᱟᱱ ᱫᱚᱨᱠᱟᱥᱛᱚ ᱚᱞ ᱦᱩᱭᱩᱜ ᱛᱟᱵᱚᱱᱟ ᱡᱮ ᱟᱞᱮ ᱵᱤᱡᱽᱞᱤ ᱵᱟᱹᱛᱤ ᱧᱟᱢ ᱞᱮᱱᱟᱜ ᱱᱚᱝᱠᱟᱱ ᱫᱚᱨᱠᱟᱥᱛᱚ ᱚᱞ ᱦᱩᱭᱩᱜᱼᱟ ᱛᱚ ᱚᱸᱰᱮ ᱚᱱᱟ ᱫᱚᱨᱠᱟᱥᱛᱚ ᱟᱨ ᱟᱢᱟᱜ ᱱᱤᱡᱮᱨᱟᱜ ᱰᱚᱠᱚᱢᱮᱱᱴᱥ ᱟᱨ ᱡᱟᱭ ᱡᱟᱵᱚᱛᱤ ᱧ ᱞᱟᱜᱟᱜᱼᱟ ᱚᱱᱟ ᱠᱚ ᱡᱷᱚᱛᱚ ᱤᱫᱤ ᱠᱟᱛᱮᱫ ᱚᱱᱟ ᱠᱟᱨᱮᱱ ᱳᱯᱤᱥ ᱨᱮ ᱪᱟᱞᱟᱣ ᱦᱩᱭᱩᱜᱼᱟ ᱥᱮ ᱚᱱᱟ ᱫᱚᱨᱠᱟᱥᱛᱚ ᱚᱸᱰᱮ ᱟᱵᱮᱫᱚᱱ ᱦᱩᱭᱩᱜᱼᱟ ᱡᱮ ᱤᱧ ᱱᱚᱣᱟᱧ ᱱᱚᱣᱟ ᱞᱟᱹᱜᱤᱫ ᱤᱧ ᱟᱵᱮᱫᱚᱱ ᱫᱟ ᱱᱚᱣᱟ ᱠᱚ ᱚᱞ ᱠᱟᱛᱮ ᱚᱸᱰᱮ ᱡᱚᱛᱚ ᱚᱱᱟ ᱠᱚ ᱡᱚᱢᱟ ᱦᱩᱭᱩᱜᱼᱟ ᱱᱚᱝᱠᱟ ᱠᱚ ᱡᱚᱢᱟ ᱞᱮᱠᱷᱟᱱ ᱜᱮ ᱡᱮ ᱚᱸᱰᱮ ᱠᱷᱚᱱ ᱱᱤᱡᱮ ᱴᱷᱮᱱ ᱢᱤᱫ ᱴᱮᱱ ᱤᱭᱟᱹ ᱠᱚ ᱮᱢᱟ ᱡᱮ ᱦᱮᱸ ᱟᱞᱮ ᱞᱮ ᱱᱚᱣᱟ ᱞᱮ ᱮᱢᱟ ᱯᱮᱭᱟ ᱥᱮ ᱪᱮᱫ ᱱᱚᱠᱟ ᱢᱤᱫ ᱴᱟᱱ ᱤᱭᱟᱹ ᱠᱚ ᱮᱢᱟ ᱛᱟᱦᱚᱞᱮ ᱚᱱᱠᱟ ᱠᱟᱛᱮ ᱜᱮ ᱠᱟᱨᱮᱱ ᱫᱚ ᱟᱵᱚ ᱫᱚ ᱵᱚᱱ ᱚᱸᱰᱮ ᱠᱷᱚᱱ ᱵᱚᱱ ᱦᱟᱛᱟᱣᱟ ᱛᱟᱦᱚᱞᱮ ᱚᱱᱟ ᱫᱚ ᱠᱚ ᱟᱹᱜᱩ ᱴᱚ ᱠᱟᱜᱼᱟ ᱥᱮ ᱠᱚ ᱠᱚᱨᱟᱣ ᱴᱚ ᱠᱟᱜ ᱟ ᱱᱚᱰᱮ ᱱᱤᱡᱮᱨᱟᱜ ᱞᱟᱭᱤᱱ ᱨᱮ ᱠᱚ ᱦᱩᱭᱩᱜᱼᱟ ᱛᱟᱦᱚᱞᱮ ᱚᱱᱠᱟ ᱠᱟᱛᱮ ᱠᱟᱨᱮᱱ ᱫᱚ ᱵᱚᱱ ᱧᱟᱸᱢᱟ ᱥᱮ ᱵᱤᱡᱽᱞᱤ ᱵᱟᱹᱛᱤ ᱵᱚ ᱚᱱᱟ ᱵᱚᱱ ᱧᱟᱢᱫᱟ ᱟᱨ ᱞᱚᱰᱥᱤᱰᱤᱝ ᱠᱷᱟ ᱛᱤᱨ ᱛᱮ ᱪᱟᱹᱥᱤ ᱪᱟᱹᱥᱤ ᱡᱮ ᱢᱩᱥᱠᱤᱞ ᱨᱮ ᱠᱚ ᱯᱟᱲᱟᱜᱼᱟ ᱚᱱᱟ ᱫᱚ ᱱᱚᱝᱠᱟ ᱦᱩᱭᱩᱜ ᱠᱟᱱᱟ ᱡᱮ ᱛᱟᱦᱞᱮ ᱟᱵᱚ ᱥᱟᱢᱟᱨᱥᱟᱞ ᱥᱮ ᱢᱤᱱᱤ ᱥᱮ ᱥᱮᱞᱚᱞ ᱡᱟᱦᱟᱸᱱᱟᱜ ᱜᱮ ᱵᱚᱱ ᱛᱟᱲᱟᱣ ᱦᱚᱪᱚ ᱠᱟᱜᱼᱟ ᱥᱮ ᱫᱟᱜ ᱨᱟᱠᱟᱱ ᱞᱮᱱ ᱠᱷᱟᱱ ᱟᱵᱚ ᱪᱟᱥ ᱠᱟᱢᱤ ᱨᱮ ᱞᱟᱜᱟᱣ ᱟᱵᱚᱱ ᱥᱮ ᱪᱟᱥ ᱠᱟᱹᱢᱤ ᱵᱷᱟᱹᱜᱤ ᱪᱮᱨᱟ ᱦᱩᱭᱩᱠ ᱛᱟᱵᱚᱱᱟ ᱥᱮ ᱟᱵᱚ ᱢᱟᱱᱮ ᱯᱷᱚᱞᱚᱱ ᱵᱷᱟᱹᱜᱤ ᱵᱚᱱ ᱧᱟᱢᱟ ᱦᱩᱭᱩᱜ ᱛᱟᱵᱚᱱᱟ ᱱᱚᱝᱠᱟ ᱵᱚᱱ ᱩᱭᱦᱟᱨᱟ ᱛᱚ ᱱᱚᱣᱟ ᱫᱚ ᱮᱢᱚᱱ ᱱᱚᱝᱠᱟ ᱦᱩᱭᱩᱠ ᱠᱟᱱᱟ ᱡᱮ ᱞᱚᱰᱥᱤᱰᱤᱝ ᱦᱩᱭ ᱞᱮᱱ ᱠᱷᱟᱱ ᱫᱟᱜ ᱡᱩᱫᱤ ᱵᱟᱝ ᱨᱟᱠᱟᱵᱼᱟ ᱛᱟᱦᱚᱞᱮ ᱚᱱᱟ ᱟᱵᱚ ᱚᱱᱟ ᱪᱤᱠᱟ ᱛᱮ ᱵᱚᱱ ᱪᱟᱥ ᱫᱟᱲᱮᱭᱟᱜᱼᱟ ᱥᱮ ᱟᱵᱚ ᱪᱤᱠᱟ ᱛᱮ ᱦᱩᱭᱩᱜ ᱛᱟᱵᱚᱱᱟ ᱦᱳᱲᱳ ᱠᱚ ᱚᱱᱠᱟ ᱨᱮ ᱟᱨ ᱥᱮᱱ ᱠᱤᱪᱷᱩ ᱫᱤᱱ ᱞᱟᱹᱜᱤᱫ ᱪᱟᱥ ᱠᱟᱹᱢᱤ ᱠᱟᱛᱮ ᱫᱟᱜ ᱨᱟᱠᱟᱵ ᱮᱱᱟ ᱟᱵᱟᱨ ᱡᱩᱫᱤ ᱠᱤᱪᱷᱩ ᱫᱤᱱ ᱯᱚᱨᱮ ᱵᱚᱱᱫᱚ ᱭᱮᱱᱟ ᱚᱱᱟ ᱦᱳᱲᱳ ᱫᱚ ᱥᱮ ᱠᱟᱦᱟᱱ ᱡᱟᱦᱟᱱ ᱯᱷᱚᱞᱚᱱ ᱜᱮ ᱡᱟᱦᱟᱱᱟᱜ ᱜᱮ ᱪᱮᱫ ᱠᱟ ᱦᱩᱭᱩᱜ ᱛᱟᱵᱚᱱᱟ ᱚᱱᱟ ᱛᱚ ᱵᱟᱝ ᱵᱷᱟᱹᱜᱤ ᱵᱟᱝ ᱦᱩᱭᱩᱜᱼᱟ ᱛᱟᱞᱮ ᱦᱚᱜᱚ ᱱᱚᱝᱠᱟ ᱠᱟᱛᱮᱫ ᱟᱵᱚ ᱠᱟᱹᱴᱤᱜ ᱢᱩᱥᱠᱤᱞ ᱨᱮᱵᱟᱱ ᱯᱟᱲᱟᱜᱼᱟ ᱦᱚᱜᱼᱚᱭ ᱱᱟᱜᱮ ᱦᱩᱭᱩᱜ ᱠᱟᱱᱟ ᱞᱚᱰᱥᱮᱰᱚᱝ ᱨᱮᱱᱟᱜ ᱢᱩᱥᱠᱤᱞ ᱫᱚ ᱦᱚᱜᱼᱚᱭ ᱱᱚᱝᱠᱟ ᱜᱮ ᱚᱱᱟ ᱠᱷᱟᱹᱛᱤᱨ ᱛᱮ ᱟᱵᱚᱣᱟᱜ ᱠᱚᱱᱚ ᱪᱟᱥ ᱨᱮ ᱵᱷᱟᱜᱮ ᱵᱟᱝ ᱤᱭᱟᱹ ᱵᱟᱝ ᱦᱩᱭᱩᱜ ᱛᱟᱵᱚᱱᱟ ᱟᱨᱠᱤ ᱚᱱᱟ ᱯᱷᱚᱞᱚᱱ ᱠᱚ ᱵᱟᱵᱚᱱ ᱧᱟᱢ ᱞᱮᱠᱷᱟᱱ ᱚᱱᱟᱜᱮ ᱢᱩᱥᱠᱤᱞ ᱯᱚᱲᱟ ᱦᱩᱭᱩᱜ ᱛᱟᱵᱚᱱᱟ ᱵᱟᱝ ᱦᱩᱭᱞᱮᱝ ᱠᱷᱟᱱ